ᱟᱛᱳ ᱴᱚᱞᱟ ᱟᱨ ᱥᱚᱦᱚᱨ ᱵᱟᱡᱟᱨ ᱠᱚᱨᱮᱱᱟᱜ ᱠᱷᱮᱞ ᱢᱚᱭᱫᱽᱫᱷᱚ ᱨᱮ ᱱᱚᱣᱟ ᱠᱚ ᱛᱚᱯᱷᱟᱛ ᱦᱩᱭᱩᱜ ᱠᱟᱱᱟ ᱡᱮ ᱟᱵᱚ ᱟᱛᱳ ᱴᱚᱞᱟ ᱠᱚᱨᱮ ᱫᱚ ᱱᱚᱝᱠᱟᱱ ᱠᱷᱮᱞ ᱠᱚ ᱦᱩᱭᱩᱜᱼᱟ ᱡᱟᱦᱟᱸ ᱪᱮ ᱜᱤᱫᱽᱨᱟᱹ ᱠᱚ ᱢᱮᱱᱟᱜ ᱟᱠᱟᱫ ᱠᱚᱛᱟ ᱵᱚᱱᱟ ᱚᱱᱟ ᱰᱩᱰᱩ ᱵᱟᱹᱦᱩ ᱪᱩᱨᱤ ᱨᱩᱢᱟᱞ ᱪᱩᱨᱤ ᱱᱚᱝᱠᱟᱱᱟᱜ ᱠᱷᱮᱞ ᱠᱚ ᱢᱮᱱᱟᱜᱼᱟ ᱟᱭᱢᱟ ᱟᱨ ᱚᱱᱱᱟᱱᱱᱚ ᱥᱮᱬᱟ ᱥᱮᱬᱟ ᱠᱷᱮᱞ ᱠᱚ ᱡᱟᱦᱟᱸ ᱪᱮ ᱵᱮᱴᱢᱤᱱᱴᱚᱱ ᱦᱚᱠᱤ ᱯᱷᱩᱴᱵᱚᱞ ᱵᱷᱚᱞᱤ ᱵᱚᱞ ᱱᱚᱝᱠᱟᱱᱟᱜ ᱮᱱᱮᱡ ᱠᱚᱫᱚ ᱥᱚᱦᱚᱨ ᱵᱟᱡᱟᱨ ᱠᱚᱨᱮᱜ ᱜᱮ ᱟᱭᱢᱟ ᱧᱮᱞᱚᱜᱚᱜᱼᱟ ᱱᱚᱝᱠᱟᱱ ᱠᱷᱮᱞ ᱠᱚ ᱢᱩᱫᱽᱨᱮ ᱮᱱᱛᱮᱫ ᱵᱟᱰᱟᱭ ᱩᱢᱩᱨᱚᱜᱼᱟ ᱱᱚᱣᱟ ᱠᱚ ᱠᱷᱮᱞᱳᱰ ᱤᱫᱤ ᱠᱟᱛᱮᱫ ᱟᱹᱰᱤ ᱜᱟᱱ ᱜᱤᱫᱽᱨᱟᱹ ᱠᱚᱣᱟᱜ ᱢᱚᱱᱮ ᱡᱤᱣᱤ ᱦᱚᱸ ᱩᱥᱠᱩᱨ ᱦᱤᱡᱩᱜᱼᱟ ᱱᱚᱣᱟ ᱠᱷᱮᱞᱳᱰ ᱞᱟᱹᱜᱤᱫᱛᱮ ᱢᱚᱱᱮ ᱡᱤᱣᱤ ᱦᱚᱸ ᱟᱹᱰᱤ ᱜᱟᱱ ᱫᱟᱹᱲ ᱛᱟᱠᱚᱣᱟᱭ ᱟᱨ ᱢᱚᱱᱮ ᱡᱤᱣᱤ ᱨᱮ ᱡᱟᱦᱟᱸ ᱞᱮᱠᱟ ᱮᱱᱮᱡ ᱥᱮᱨᱮᱧ ᱵᱟᱝᱢᱟ ᱱᱚᱣᱟ ᱠᱷᱮᱞᱳᱰ ᱠᱚᱨᱮ ᱠᱷᱮᱞᱳᱰ ᱠᱚᱨᱮᱜ ᱠᱷᱮᱞᱳᱰ ᱠᱟᱛᱮᱫ ᱟᱠᱚᱣᱟᱜ ᱟᱹᱠᱤᱞ ᱜᱮᱭᱟᱱ ᱦᱚᱸ ᱱᱚᱝᱠᱟᱛᱮ ᱵᱟᱲᱦᱟᱣ ᱠᱟᱱᱛᱟᱠᱚ ᱜᱮ ᱟᱨ ᱱᱚᱝᱠᱟ ᱤᱫᱤ ᱠᱟᱛᱮᱫ ᱠᱷᱮᱞᱳᱰ ᱫᱚ ᱫᱤᱥ ᱦᱩᱫᱤᱥᱮ ᱩᱫᱩᱜᱼᱟ ᱟᱨ ᱱᱚᱝᱠᱟ ᱜᱮ ᱚᱨᱚᱠ ᱯᱷᱚᱨᱚᱠ ᱛᱟᱦᱮᱸ ᱟᱹᱜᱩ ᱟᱠᱟᱱᱟ ᱯᱷᱚᱨᱚᱠ ᱫᱚ ᱱᱚᱣᱟ ᱠᱚ ᱠᱟᱱᱟ ᱡᱮ ᱟᱛᱳ ᱴᱚᱞᱟ ᱜᱤᱫᱟᱹᱨ ᱠᱚ ᱞᱟᱹᱜᱤᱫ ᱫᱚ ᱡᱟᱦᱟᱸ ᱪᱮ ᱱᱚᱝᱠᱟᱱ ᱰᱩᱰᱩ ᱵᱟᱹᱦᱩ ᱪᱩᱨᱤ ᱨᱩᱢᱟᱞ ᱪᱩᱨᱤ ᱟᱨ ᱵᱟᱝᱢᱟ ᱡᱟᱦᱟᱸ ᱪᱮ ᱵᱚᱱ ᱢᱮᱛᱟᱜ ᱠᱟᱱᱟ ᱰᱟᱹᱲᱭᱟᱹ ᱮᱱᱮᱡ ᱠᱚ ᱱᱚᱜᱼᱚᱸᱭ ᱱᱚᱣᱟ ᱠᱚ ᱠᱟᱱᱟ ᱟᱨ ᱥᱚᱦᱚᱨ ᱵᱟᱡᱟᱨ ᱠᱚᱨᱮᱱᱟᱜ ᱠᱷᱮᱞᱳᱰ ᱫᱚ ᱱᱚᱣᱟ ᱯᱷᱩᱴᱵᱚᱞ ᱵᱷᱚᱞᱤᱵᱚᱞ ᱦᱚᱠᱤ ᱠᱨᱤᱠᱮᱴ ᱵᱮᱴᱢᱤᱱᱴᱚᱱ ᱮᱢᱟᱱ ᱠᱚ ᱢᱮᱱᱟᱜᱼᱟ ᱱᱚᱜᱼᱚᱸᱭ ᱱᱚᱝᱠᱟᱱ ᱟᱭᱢᱟ ᱠᱷᱮᱞ ᱠᱚᱛᱮ ᱱᱚᱣᱟ ᱨᱮᱱᱟᱜ ᱛᱚᱯᱷᱟᱛ ᱫᱚ ᱱᱚᱣᱟ ᱠᱟᱱᱟ ᱦᱚᱸ ᱟᱨ ᱚᱠᱛᱚ ᱠᱚ ᱠᱷᱟᱴᱳ ᱤᱫᱤ ᱠᱟᱛᱮᱫ ᱜᱮ ᱛᱮᱦᱮᱧᱟᱜ ᱜᱟᱞᱚᱪ ᱫᱚ ᱱᱚᱰᱮ ᱱᱟᱦᱟᱜ ᱤᱧ ᱢᱩᱪᱟᱹᱫᱮᱜᱼᱟ ᱱᱤᱱᱟᱹᱜ ᱨᱚᱲ ᱠᱟᱛᱮ ᱜᱮᱧ ᱛᱷᱩᱠᱟᱹᱢ ᱠᱮᱫᱟ